ᱦᱮᱸ ᱟᱞᱤᱧ ᱱᱚᱣᱟ ᱡᱟᱦᱟᱸ ᱯᱷᱳᱱ ᱞᱤᱧ ᱵᱮᱣᱦᱟᱨᱮ ᱮᱫᱟ ᱱᱚᱣᱟ ᱨᱮᱞᱤᱧ ᱧᱮᱞᱮᱫᱼᱟ ᱟᱹᱰᱤᱜᱟᱱ ᱟᱹᱰᱤ ᱱᱟᱯᱟᱭ ᱡᱤᱱᱤᱥ ᱢᱮᱱᱟᱜ ᱠᱟᱜᱼᱟ ᱪᱮᱫᱟᱜ ᱥᱮ ᱴᱟᱣᱟᱨ ᱰᱤᱥᱴᱨᱟᱵᱽ ᱵᱟᱝᱟ ᱟᱨ ᱡᱮ ᱠᱳᱱᱳ ᱥᱚᱢᱚᱭ ᱡᱟᱦᱟᱸ ᱨᱮᱜᱮ ᱥᱟᱵ ᱮᱫᱟᱭ ᱤᱱᱟᱹ ᱥᱟᱶ ᱥᱟᱶᱛᱮ ᱯᱩᱥᱴᱟᱹ ᱫᱷᱟᱨᱟ ᱡᱚᱛᱚᱣᱟᱜ ᱟᱸᱡᱚᱢᱚᱜᱼᱟ ᱧᱮᱞᱚᱜᱼᱟ ᱟᱹᱰᱤ ᱱᱟᱯᱟᱭ ᱞᱤᱧ ᱩᱭᱦᱟᱹᱨᱟ ᱟᱫᱚ ᱟᱹᱞᱤᱧᱟᱜ ᱢᱮᱱᱫᱚ ᱡᱮ ᱱᱚᱣᱟ ᱢᱳᱵᱟᱭᱤᱞ ᱟᱹᱰᱤ ᱵᱮᱥ ᱡᱤᱱᱤᱥ ᱠᱟᱱᱟ ᱵᱟᱹᱲᱤᱡ ᱥᱮᱱ ᱫᱚ ᱵᱟᱹᱲᱤᱡ ᱞᱮᱠᱷᱟᱱ ᱜᱮ ᱵᱟᱹᱲᱤᱡ ᱵᱟᱝᱠᱷᱟᱱ ᱫᱚ ᱱᱚᱣᱟ ᱛᱮᱜᱮ ᱟᱵᱚᱫᱚ ᱫᱤᱥᱚᱢ ᱨᱮᱭᱟᱜ ᱥᱟᱱᱟᱢᱟᱜ ᱡᱟᱦᱟᱱᱟᱜ ᱜᱮ ᱵᱷᱚᱵᱤᱥᱥᱚᱛ ᱨᱮ ᱦᱤᱡᱩᱜ ᱠᱟᱱ ᱚᱱᱟ ᱠᱚᱦᱚᱭ ᱞᱟᱹᱭ ᱵᱟᱲᱟᱭ ᱦᱚᱪᱚᱭᱮᱫ ᱵᱚᱱᱟ ᱵᱟᱝ ᱟᱵᱚ ᱫᱷᱟᱹᱨᱛᱤ ᱨᱮ ᱡᱚᱛᱚ ᱥᱟᱵ ᱫᱷᱟᱱᱚᱜ ᱠᱟᱱᱟᱵᱚᱱ ᱟᱨ ᱚᱱᱟ ᱤᱭᱟᱹᱛᱮ ᱱᱚᱣᱟ ᱜᱮᱞᱤᱧ ᱩᱭᱦᱟᱹᱨᱮᱫᱼᱟ ᱡᱮ ᱢᱳᱵᱟᱭᱤᱞ ᱫᱚ ᱟᱵᱚᱣᱟᱜ ᱦᱤᱥᱟᱹᱵᱽᱛᱮ ᱟᱹᱰᱤ ᱵᱷᱟᱜᱮ ᱡᱤᱱᱤᱥ ᱠᱟᱱᱟ